ᱤᱧ ᱱᱚᱝᱠᱟᱱ ᱢᱤᱫᱴᱟᱱ ᱚᱠᱛᱚᱨᱮ ᱠᱚᱨᱱᱟᱴᱚᱠ ᱨᱮ ᱠᱟᱹᱢᱤᱧ ᱪᱟᱞᱟᱣ ᱟᱠᱟᱱ ᱛᱟᱦᱮᱸ ᱠᱟᱱᱟ ᱟᱫᱚ ᱚᱸᱰᱮ ᱫᱚ ᱞᱟᱭᱴᱤᱝ ᱨᱮᱱᱟᱜ ᱠᱟᱹᱢᱤ ᱛᱟᱦᱮᱸ ᱠᱟᱱᱟ ᱟᱫᱚ ᱯᱟᱹᱦᱤᱞ ᱫᱚ ᱡᱟᱦᱟᱸᱭ ᱡᱟᱦᱟᱸᱭ ᱥᱟᱣᱤᱧ ᱠᱟᱹᱢᱤᱭᱮᱫ ᱠᱟᱱ ᱛᱟᱦᱮᱱᱟ ᱩᱱᱤ ᱫᱚ ᱟᱹᱰᱤ ᱱᱟᱯᱟᱭ ᱜᱮ ᱵᱮᱵᱚᱦᱟᱨ ᱮᱫ ᱠᱟᱱ ᱛᱟᱦᱮᱱᱟ ᱟᱹᱰᱤ ᱢᱚᱸᱡ ᱵᱮᱵᱚᱦᱟᱨ ᱛᱮ ᱟᱹᱞᱤᱧ ᱥᱟᱶ ᱢᱤᱫᱴᱮᱱ ᱥᱚᱢᱯᱚᱨᱠᱚ ᱵᱮᱱᱟᱣ ᱞᱮᱱᱟ ᱢᱮᱱᱠᱷᱟᱱ ᱵᱟᱹᱭ ᱵᱟᱹᱭᱛᱮ ᱡᱚᱠᱷᱚᱱ ᱢᱟᱨᱮ ᱪᱟᱞᱟᱣ ᱮᱱᱟ ᱩᱱᱤ ᱫᱚ ᱤᱧ ᱩᱯᱚᱨᱮ ᱟᱹᱰᱤ ᱨᱟᱸᱜᱟᱜ ᱠᱟᱱ ᱛᱟᱦᱮᱱᱟᱭ ᱡᱟᱦᱟᱸ ᱴᱟᱜ ᱢᱤᱫ ᱫᱚᱢ ᱛᱷᱚᱲᱟ ᱜᱟᱱ ᱤᱧ ᱵᱷᱩᱞ ᱞᱮᱠᱷᱟᱱ ᱥᱮ ᱜᱟᱹᱞᱛᱤ ᱞᱮᱠᱷᱟᱱ ᱩᱱᱤ ᱫᱚ ᱤᱧ ᱪᱮᱛᱟᱱ ᱨᱮ ᱟᱹᱰᱤ ᱟᱸᱴᱮ ᱟᱹᱰᱤ ᱟᱸᱴᱮ ᱨᱟᱸᱜᱟᱣᱚᱜ ᱠᱟᱱ ᱛᱟᱦᱮᱸ ᱠᱟᱱᱟ ᱟᱫᱚ ᱨᱟᱜᱟᱣ ᱤᱭᱟᱹᱛᱮ ᱟᱭᱢᱟ ᱟᱭᱢᱟ ᱞᱮᱠᱟᱭ ᱮᱜᱮᱨ ᱠᱟᱱ ᱛᱟᱦᱮᱸ ᱠᱟᱱᱟ ᱟᱨ ᱮᱜᱮᱨ ᱠᱟᱱ ᱤᱭᱟᱹ ᱛᱮ ᱤᱧᱟᱹᱜᱦᱚᱸ ᱢᱚᱱᱫᱚ ᱟᱹᱰᱤ ᱟᱸᱴ ᱫᱩᱠᱚᱜ ᱠᱟᱱ ᱛᱟᱦᱮᱸ ᱠᱟᱱᱟ ᱟᱫᱚ ᱤᱱᱠᱟᱹ ᱛᱮᱜᱮ ᱚᱱᱠᱟ ᱛᱮᱜᱮ ᱢᱤᱫ ᱵᱚᱪᱷᱚᱨ ᱜᱟᱱ ᱯᱟᱨᱚᱢ ᱮᱱᱟ ᱮᱱᱨᱮᱦᱚᱸ ᱩᱱᱤᱭᱟᱜ ᱤᱭᱟᱹ ᱩᱱᱤᱭᱟᱜ ᱡᱟᱸᱦᱟ ᱞᱮᱠᱟ ᱵᱮᱵᱷᱟᱨ ᱛᱟᱦᱮᱸ ᱠᱟᱱᱟ ᱚᱱᱟ ᱫᱚ ᱵᱟᱝ ᱵᱚᱫᱚᱞ ᱞᱮᱱᱟ ᱤᱧ ᱪᱮᱛᱟᱱ ᱨᱮ ᱩᱱᱤ ᱫᱚ ᱟᱹᱰᱤ ᱟᱹᱰᱤ ᱠᱷᱟᱨᱟᱯ ᱮ ᱵᱮᱵᱚᱦᱟᱨ ᱮᱜ ᱠᱟᱱ ᱛᱟᱦᱮᱸ ᱠᱟᱱᱟ ᱮᱜᱮᱨ ᱠᱟᱱ ᱛᱟᱦᱮᱸ ᱠᱟᱱᱟ ᱢᱮᱱᱠᱷᱟᱱ ᱤᱧ ᱫᱚ ᱚᱱᱟ ᱥᱟᱦᱟᱣ ᱠᱟᱛᱮᱫ ᱮᱱᱦᱚᱸᱧ ᱛᱟᱦᱮᱸ ᱞᱮᱱᱟ ᱟᱫᱚ ᱚᱱᱠᱟ ᱛᱮ ᱛᱟᱦᱮᱸ ᱛᱟᱦᱮᱸ ᱛᱮ ᱩᱱᱤ ᱫᱚ ᱟᱨᱦᱚᱸ ᱰᱷᱮᱨ ᱤᱧ ᱥᱟᱶ ᱚᱱᱠᱟ ᱠᱷᱟᱹᱯᱟᱹᱨᱤᱭᱟᱹᱜ ᱮ ᱞᱟᱜᱟᱜ ᱠᱟᱱ ᱛᱟᱦᱮᱸ ᱞᱮᱱᱟ ᱟᱨ ᱤᱧ ᱫᱚ ᱮᱱᱦᱚᱸ ᱩᱱᱤᱭᱟᱜ ᱠᱟᱛᱷᱟ ᱵᱟᱝ ᱞᱩᱛᱩᱨ ᱠᱟᱛᱮᱫ ᱠᱟᱹᱢᱤᱨᱮ ᱢᱚᱱ ᱮᱢ ᱠᱟᱛᱮᱫ ᱮᱱᱦᱚᱸ ᱮᱱᱦᱚᱸᱧ ᱛᱟᱦᱮᱱ ᱠᱟᱱ ᱜᱮᱭᱟ ᱢᱮᱱᱠᱷᱟᱱ ᱡᱚᱠᱷᱚᱱ ᱩᱱᱤ ᱫᱚ ᱟᱸᱰᱤ ᱟᱸᱴ ᱦᱟᱺᱰᱤ ᱧᱩ ᱠᱟᱛᱮᱫ ᱢᱟᱛᱞᱟᱢᱳ ᱠᱟᱛᱮᱫ ᱟᱞᱮ ᱥᱟᱣ ᱠᱟᱹᱢᱤ ᱡᱚᱠᱷᱚᱱ ᱩᱱ ᱥᱚᱢᱚᱭ ᱵᱷᱩᱞ ᱠᱟᱛᱮ ᱦᱚᱸ ᱟᱞᱮ ᱜᱮ ᱮᱜᱮᱨ ᱮᱫ ᱞᱮ ᱛᱟᱦᱮᱸ ᱠᱟᱱᱟ ᱟᱡ ᱮ ᱵᱷᱩᱞ ᱞᱮᱠᱷᱟᱱ ᱟᱞᱮ ᱮᱜᱮᱨ ᱮᱫ ᱞᱮ ᱛᱟᱦᱮᱸᱠᱟᱱᱟ ᱚᱱᱟ ᱤᱭᱟᱹ ᱛᱮ ᱢᱚᱱ ᱫᱚ ᱟᱹᱰᱤ ᱟᱸᱴ ᱫᱩᱠᱩᱜ ᱠᱟᱱ ᱛᱟᱦᱮᱫ ᱜᱮᱭᱟ ᱟᱫᱚ ᱩᱱ ᱥᱚᱢᱚᱭ ᱢᱚᱱ ᱫᱩᱠᱚᱜ ᱠᱟᱱ ᱛᱟᱦᱮᱸ ᱨᱮᱦᱚᱸ ᱮᱱᱨᱮᱦᱚᱸ ᱜᱟᱛᱮ ᱴᱷᱮᱱ ᱚᱱᱟ ᱠᱟᱛᱷᱟ ᱠᱚ ᱞᱟᱹᱭ ᱠᱟᱛᱮᱫ ᱤᱧᱟᱹᱜ ᱢᱚᱱ ᱫᱚ ᱛᱷᱚᱲᱟ ᱦᱟᱞᱠᱟ ᱧᱚᱜᱚᱜ ᱠᱟᱱ ᱛᱟᱦᱮᱸ ᱠᱟᱱᱟ